ᱟᱵᱚᱣᱟᱜ ᱧᱮᱞᱢᱮ ᱥᱟᱶᱛᱟᱨᱮ ᱟᱵᱚᱣᱟᱜ ᱥᱟᱶᱛᱟ ᱨᱮᱱᱟᱜ ᱩᱯᱨᱩᱢ ᱛᱟᱦᱮᱸᱭᱮᱱᱟ ᱡᱮ ᱟᱵᱚ ᱪᱮᱫ ᱡᱩᱫᱤ ᱟᱵᱚ ᱥᱟᱶᱛᱟᱨᱮ ᱡᱩᱫᱤ ᱱᱚᱣᱟ ᱟᱻᱫᱟᱵᱚᱱ ᱥᱮᱨᱮᱧ ᱮᱱᱠᱷᱟᱱ ᱟᱵᱚᱣᱟᱜ ᱩᱯᱨᱩᱢ ᱥᱟᱶᱛᱟᱨᱮᱱᱟᱜ ᱪᱮᱫ ᱩᱯᱨᱩᱢ ᱛᱟᱦᱮᱱ ᱛᱟᱵᱚᱱᱟ ᱪᱮᱫᱦᱚᱸ ᱵᱟᱹᱱᱩᱜ ᱛᱟᱵᱚᱱᱟ ᱡᱟᱦᱟᱸ ᱨᱮᱦᱚᱸᱠᱚ ᱢᱮᱱᱟ ᱵᱟᱝ ᱥᱟᱱᱛᱟᱲ ᱠᱟᱱᱟᱠᱚ ᱩᱯᱨᱩᱢ ᱵᱤᱦᱟᱹ ᱵᱟᱯᱞᱟᱨᱮ ᱪᱮᱫᱵᱚᱱ ᱪᱤᱠᱟᱹᱭᱟ ᱪᱮᱫ ᱞᱮᱠᱟᱵᱚᱱ ᱥᱮᱨᱮᱧᱟ ᱚᱱᱟ ᱡᱩᱫᱤᱵᱚᱱ ᱟᱫᱟ ᱮᱱᱠᱷᱟᱱ ᱟᱵᱚᱣᱟᱜ ᱪᱮᱫ ᱤᱭᱟᱹ ᱦᱩᱭᱩᱜᱼᱟ ᱟᱵᱚᱣᱟᱜ ᱪᱮᱫᱦᱚᱸ ᱵᱷᱮᱞᱤᱰᱤᱴᱤ ᱵᱟᱱᱟᱩᱜᱼᱟ ᱥᱟᱱᱛᱟᱲ ᱨᱮᱱᱟᱜ ᱤᱭᱟᱹᱨᱮᱱᱟᱜ ᱱᱤᱭᱚᱢ ᱤᱭᱟᱹ ᱤᱭᱟᱹᱝᱛᱮ ᱵᱷᱟᱸᱰᱟᱱᱚᱜᱼᱟ ᱵᱚᱱ ᱵᱟᱯᱞᱟᱜᱼᱟ ᱵᱚᱱ ᱮᱱᱠᱷᱟᱱ ᱥᱮᱨᱮᱧ ᱨᱮᱱᱟᱜ ᱤᱭᱟᱹᱛᱟᱵᱚᱱ ᱡᱩᱫᱤ ᱟᱫᱟᱵᱚᱱ ᱮᱱᱠᱷᱟᱱ ᱪᱮᱫ ᱟᱵᱚᱣᱟᱜ ᱩᱯᱨᱩᱢ ᱜᱮᱛᱟᱵᱚᱱ ᱵᱟᱹᱱᱩᱜ ᱟᱱᱟ ᱥᱟᱶᱛᱟ ᱨᱮᱱᱟᱜ ᱥᱚᱢᱟᱡᱽ ᱨᱮᱱᱟᱜ ᱩᱯᱨᱩᱢ ᱜᱮᱛᱟᱵᱚᱱ ᱵᱟᱹᱱᱩᱜ ᱟᱱᱟ ᱚᱱᱟ ᱦᱤᱥᱟᱹᱵᱽᱛᱮ ᱚᱱᱟᱫᱚ ᱵᱟᱵᱚᱱ ᱟᱫᱟ ᱟᱨ ᱚᱱᱟ ᱦᱚᱸ ᱟᱵᱚᱵᱚᱱ ᱩᱭᱦᱟᱹᱨ ᱠᱟᱜᱼᱟ ᱡᱮ ᱱᱚᱣᱟ ᱫᱚ ᱟᱵᱚᱣᱟᱜ ᱟᱞᱚ ᱟᱫᱚᱜᱢᱟ ᱟᱨ ᱟᱞᱚᱵᱚᱱ ᱵᱟᱹᱜᱤᱭᱟᱜᱢᱟ ᱱᱚᱣᱟ ᱫᱚ ᱟᱵᱚ ᱥᱚᱢᱟᱡᱽ ᱨᱮᱱᱟᱜ ᱠᱟᱱᱟ ᱛᱟᱵᱚᱱ ᱡᱮ ᱟᱨ ᱱᱚᱣᱟ ᱡᱮᱢᱚᱱ ᱟᱞᱚᱵᱚᱱ ᱦᱤᱲᱤᱧᱢᱟ ᱡᱟᱦᱟᱸᱛᱤᱥ ᱟᱵᱚᱣᱟᱜ ᱱᱚᱣᱟ ᱨᱮᱫᱚ ᱟᱵᱚᱣᱟᱜ ᱛᱟᱵᱚᱱ ᱫᱤᱞ ᱫᱟᱲᱮ ᱢᱮᱱᱟᱜᱼᱟ ᱡᱟᱦᱟᱸ ᱨᱮᱦᱚᱸ ᱟᱵᱚ ᱥᱟᱱᱛᱟᱲ ᱩᱯᱨᱩᱢ ᱛᱟᱦᱮᱱᱟ ᱡᱮ ᱵᱟᱝᱟ ᱵᱟᱝᱟ ᱱᱚᱣᱟᱫᱚ ᱱᱚᱝᱠᱟᱱᱟᱠᱚ ᱥᱟᱱᱛᱟᱲ ᱫᱚ ᱱᱚᱝᱠᱟᱠᱚ ᱤᱭᱟᱹ ᱫᱟᱲᱮᱭᱟᱜ ᱠᱟᱱᱟ ᱢᱮᱱᱛᱮ ᱚᱱᱟ ᱦᱤᱥᱟᱹᱵᱽᱜᱮ ᱟᱵᱚ ᱱᱚᱜ ᱚ ᱱᱟ ᱩᱯᱨᱩᱢᱫᱚ ᱛᱟᱦᱮᱸᱭᱮᱱ ᱛᱟᱵᱚᱱᱟ ᱱᱚᱜᱼᱚᱭ ᱥᱟᱶᱛᱟᱨᱮᱱᱟᱜ ᱡᱮᱢᱚᱱ ᱟᱵᱚ ᱥᱮᱨᱮᱧ ᱮᱱᱮᱡ ᱥᱮᱨᱮᱧ ᱟᱵᱚᱣᱟᱜ ᱥᱟᱶᱛᱟ ᱨᱮᱱᱟᱜ ᱩᱯᱨᱩᱢ ᱫᱚ ᱱᱚᱣᱟ ᱡᱟᱦᱟᱸ ᱨᱮᱜᱮᱵᱚᱱ ᱪᱟᱞᱟᱜᱼᱟ ᱮᱱᱮᱡ ᱟᱵᱚᱱ ᱥᱮᱨᱮᱧᱟᱵᱚᱱ ᱡᱮᱠᱚ ᱢᱮᱱᱟ ᱵᱟᱝᱟ ᱱᱩᱠᱩ ᱩᱯᱨᱩᱢ ᱛᱟᱠᱚ ᱛᱟᱦᱮᱸᱭᱱᱟ ᱥᱟᱱᱛᱟᱲ ᱥᱚᱢᱟᱡᱽ ᱨᱮᱱᱟᱜ ᱱᱚᱜᱼᱚᱭ ᱛᱟᱠᱚ ᱟᱠᱚᱣᱟᱜ ᱡᱟᱦᱟᱸᱭᱠᱚ ᱢᱮᱱᱟ ᱱᱚᱰᱮ ᱮᱱᱮᱡ ᱠᱮᱜᱼᱟᱠᱚ ᱥᱮᱨᱮᱧ ᱠᱮᱜᱼᱟᱠᱚ ᱩᱯᱨᱩᱢ ᱫᱚ ᱛᱟᱦᱮᱸᱭᱮᱱ ᱛᱟᱵᱚᱱᱟ ᱟᱵᱚᱣᱟᱜ ᱥᱮᱨᱮᱧ ᱮᱱᱮᱡ ᱥᱮᱨᱮᱧ ᱛᱟᱵᱚᱱ ᱨᱟᱹᱥᱠᱟᱹ ᱟᱵᱚᱣᱟᱜ ᱫᱚ ᱚᱱᱟ ᱛᱟᱦᱮᱸᱭᱮᱱ ᱛᱟᱵᱚᱱᱟ ᱩᱯᱨᱩᱢ ᱫᱚ ᱟᱵᱚᱣᱟᱜ ᱡᱟᱦᱟᱸᱭ ᱦᱚᱲᱠᱚ ᱢᱮᱱᱟ ᱚᱻ ᱱᱩᱠᱩ ᱚᱸᱰᱮ ᱥᱟᱶᱛᱟ ᱨᱮᱱᱟᱝ ᱤᱭᱟᱹᱠᱚ ᱛᱟᱦᱮᱸᱭᱮᱱᱟ ᱱᱚᱣᱟ ᱫᱚ ᱟᱵᱚᱣᱟᱜ ᱩᱯᱨᱩᱢ ᱦᱩᱭᱱᱟ ᱥᱮᱫᱟᱭ ᱠᱷᱚᱱ ᱟᱵᱚᱵᱚᱱ ᱩᱯᱨᱩᱢᱮᱫ ᱡᱮᱵᱚᱱ ᱮᱱᱮᱡ ᱥᱮᱨᱮᱧ ᱫᱚ ᱟᱵᱚᱣᱟᱜ ᱤᱭᱟᱹ ᱠᱟᱱ ᱛᱟᱵᱚᱱᱟ ᱢᱮᱱᱛᱮ ᱩᱯᱨᱩᱢ ᱱᱚᱣᱟ ᱫᱚ ᱚᱱᱟᱜᱮ ᱟᱵᱚᱣᱟᱜ ᱩᱯᱨᱩᱢ ᱫᱚᱵᱚᱱ ᱛᱟᱦᱮᱸᱭᱮᱱᱟ ᱛᱟᱵᱚᱱᱟ ᱱᱚᱣᱟ ᱤᱭᱟᱹ